ᱟᱞᱮᱭᱟᱜ ᱴᱚᱴᱷᱟ ᱨᱮᱭᱟᱜ ᱤᱛᱩᱱ ᱟᱥᱲᱟ ᱠᱚᱨᱮ ᱟᱵᱚ ᱥᱟᱱᱛᱟᱲ ᱵᱤᱨᱟᱹᱫ ᱨᱮᱱ ᱵᱤᱨ ᱠᱚᱣᱟᱜ ᱱᱟᱜᱟᱢ ᱚᱞᱚᱜ ᱟᱥᱲᱟ ᱨᱮ ᱯᱟᱲᱦᱟᱣ ᱦᱩᱭᱩᱜ ᱠᱟᱱᱟ ᱡᱮᱢᱚᱱ ᱵᱟᱵᱟ ᱛᱤᱞᱠᱟᱹ ᱢᱟᱹᱡᱷᱤ ᱥᱤᱫᱩ ᱠᱟᱹᱱᱩ ᱵᱤᱨᱥᱟ ᱢᱩᱱᱰᱟ ᱟᱨ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱠᱚ ᱡᱚᱛᱚ ᱱᱟᱜᱟᱢ ᱩᱲᱤᱭᱟ ᱞᱤᱯᱤᱛᱮ ᱤᱝᱞᱤᱥ ᱞᱤᱯᱤ ᱛᱮ ᱟᱨ ᱥᱟᱱᱛᱟᱲᱤ ᱞᱤᱯᱤ ᱚᱞᱪᱤᱠᱤ ᱛᱮᱦᱚᱸ ᱯᱟᱲᱦᱟᱣ ᱦᱩᱭᱩᱜ ᱠᱟᱱᱟ ᱜᱤᱫᱟᱹᱨ ᱠᱚ ᱠᱚ ᱯᱟᱲᱦᱟᱣ ᱮᱫᱼᱟ ᱡᱮ ᱟᱵᱚ ᱥᱟᱱᱛᱟᱲ ᱠᱚᱣᱟᱜ ᱱᱟᱜᱟᱢ ᱯᱟᱲᱦᱟᱣ ᱠᱟᱛᱮᱫ ᱟᱹᱰᱤ ᱨᱟᱹᱥᱠᱟᱹ ᱟᱨ ᱟᱹᱰᱤ ᱥᱚᱨᱮᱥ ᱵᱩᱡᱷᱟᱹᱜᱼᱟ ᱡᱮ ᱟᱵᱚᱨᱮᱱ ᱦᱚᱸ ᱥᱮᱫᱟᱭ ᱦᱟᱯᱲᱟᱢ ᱠᱚ ᱵᱷᱟᱨᱚᱛ ᱫᱤᱥᱚᱢ ᱞᱟᱹᱜᱤᱫ ᱟᱹᱰᱤ ᱢᱟᱨᱟᱝ ᱯᱷᱩᱨᱜᱟᱹᱞ ᱨᱮᱭᱟᱜ ᱫᱟᱲᱮ ᱠᱚ ᱮᱢ ᱟᱠᱟᱫᱼᱟ